ᱱᱚᱜ ᱚᱭ ᱡᱮ ᱟᱵᱚ ᱥᱮᱨᱢᱟ ᱨᱮ ᱛᱟᱵᱚᱱ ᱡᱩᱞᱩᱜ ᱤᱯᱤᱞ ᱢᱮᱱᱟᱜ ᱠᱚᱣᱟ ᱛᱟᱵᱚᱱ ᱟᱹᱰᱤ ᱨᱚᱠᱚᱢ ᱡᱩᱞᱩᱜ ᱤᱯᱤᱞ ᱢᱮᱱᱟᱜ ᱠᱚᱣᱟ ᱵᱷᱩᱨᱠᱟᱹ ᱤᱯᱤᱞ ᱢᱮᱱᱟᱭᱟ ᱟᱨᱟᱬ ᱤᱯᱤᱞ ᱢᱮᱱᱟᱭᱟ ᱵᱩᱲᱦᱤ ᱯᱟᱨᱠᱚᱢ ᱤᱯᱤᱞ ᱢᱮᱱᱟᱜ ᱠᱚᱣᱟ ᱥᱚᱨᱮᱱ ᱤᱯᱤᱞ ᱢᱮᱱᱟᱜ ᱠᱚᱣᱟ ᱟᱫᱚ ᱟᱵᱚ ᱢᱟ ᱧᱮᱞ ᱟᱠᱟᱫ ᱠᱚᱣᱟᱵᱚᱱ ᱟᱭᱳ ᱵᱟᱵᱟ ᱦᱚᱸᱠᱚ ᱞᱟᱹᱭᱟ ᱵᱟᱝᱟ ᱩᱱᱠᱩ ᱮᱱᱠᱷᱟᱱ ᱟᱫᱚ ᱟᱵᱚ ᱢᱟ ᱴᱷᱤᱠᱟᱹᱢᱟ ᱢᱟᱲᱟᱝ ᱢᱟ ᱵᱟᱵᱚ ᱴᱷᱤᱠᱟᱹᱦᱟᱠᱟᱫ ᱠᱚᱣᱟ ᱜᱤᱫᱽᱨᱟᱹ ᱡᱚᱦᱚᱜᱢᱟ ᱟᱫᱚ ᱟᱭᱳ ᱵᱟᱵᱟ ᱚᱱᱠᱟ ᱜᱮᱵᱚ ᱠᱩᱞᱤ ᱠᱚᱣᱟ ᱟᱫᱚ ᱪᱤᱞᱤ ᱪᱤᱞᱤ ᱤᱯᱤᱞ ᱚᱠᱟᱨᱮ ᱚᱠᱟ ᱱᱟᱠᱷᱟ ᱨᱮᱠᱚ ᱨᱟᱠᱟᱵᱼᱟ ᱪᱤᱞᱤ ᱤᱯᱤᱞ ᱚᱠᱟ ᱱᱟᱠᱷᱟ ᱨᱮ ᱨᱟᱠᱟᱵ ᱟᱭ ᱚᱱᱟᱢᱟ ᱵᱟᱵᱚ ᱵᱟᱲᱟᱭᱟ ᱛᱟᱦᱮᱱ ᱟᱫᱚ ᱟᱭᱳ ᱵᱟᱵᱟ ᱚᱱᱟ ᱜᱮᱵᱚᱱ ᱠᱩᱞᱤ ᱠᱚᱣᱟ ᱟᱫᱚ ᱚᱱᱟ ᱜᱮ ᱟᱫᱚ ᱠᱚ ᱞᱟᱹᱭ ᱧᱚᱜ ᱟᱠᱟᱫ ᱵᱚᱱᱟ ᱵᱟᱝᱟ ᱵᱷᱩᱨᱠᱟᱹᱜ ᱤᱯᱤᱞ ᱫᱚ ᱪᱟᱸᱫᱚ ᱨᱟᱠᱟᱵ ᱱᱟᱠᱷᱟ ᱨᱮ ᱨᱟᱠᱟᱵ ᱟᱭ ᱚᱱᱟ ᱦᱚᱸ ᱛᱤᱱ ᱡᱚᱦᱚᱜ ᱥᱤᱢᱨᱟᱜ ᱛᱤᱱ ᱡᱚᱦᱚᱜ ᱥᱤᱢ ᱨᱟᱜᱚᱜᱼᱟ ᱩᱱ ᱡᱚᱦᱚᱜ ᱮ ᱨᱟᱠᱟᱵᱼᱟ ᱟᱵᱚ ᱵᱷᱩᱨᱠᱟᱹᱜ ᱤᱯᱤᱞ ᱫᱚ ᱟᱨ ᱟᱨᱟᱬ ᱤᱯᱤᱞ ᱢᱟ ᱟᱵᱚ ᱵᱚᱦᱚᱜ ᱪᱚᱴ ᱨᱮᱜᱮ ᱛᱟᱦᱮᱱᱟᱭ ᱩᱱᱤ ᱜᱮᱵᱚᱱ ᱧᱮᱞᱮᱭᱟ ᱛᱤᱱᱨᱮ ᱟᱸᱜᱟᱜ ᱠᱟᱱᱟ ᱛᱤᱱᱨᱮ ᱵᱟᱝᱟ ᱩᱱᱤ ᱧᱮᱞ ᱛᱮᱜᱮ ᱟᱵᱚ ᱵᱚᱱ ᱴᱷᱤᱠᱟᱹᱭᱟ ᱵᱟᱝᱟ ᱱᱤᱛᱳᱜ ᱫᱚ ᱢᱟᱱᱮ ᱱᱟᱜ ᱟᱸᱜᱟᱜ ᱠᱟᱱᱟ ᱟᱨ ᱵᱷᱩᱨᱠᱟᱹᱜ ᱤᱯᱤᱞ ᱧᱮᱞ ᱛᱮᱦᱚᱸ ᱵᱚᱱ ᱴᱷᱤᱠᱟᱹᱭᱟ ᱵᱟᱝᱟ ᱱᱤᱛᱳᱜ ᱫᱚ ᱟᱸᱜᱟᱭᱮᱱᱟ ᱢᱮᱱᱛᱮ ᱟᱨ ᱥᱚᱨᱮᱱ ᱤᱯᱤᱞ ᱟᱨ ᱵᱩᱲᱦᱤ ᱯᱟᱨᱠᱚᱢ ᱫᱚ ᱩᱱᱠᱤᱱ ᱢᱟ ᱥᱩᱨ ᱥᱩᱨ ᱠᱤᱱ ᱛᱟᱦᱮᱱᱟ ᱮᱱᱠᱷᱟᱱ ᱵᱷᱩᱨᱠᱟᱹᱜ ᱥᱚᱨᱮᱱ ᱤᱯᱤᱞ ᱫᱚ ᱩᱱᱤ ᱫᱚ ᱟᱵᱚ ᱫᱚ ᱢᱟᱱᱮ ᱚᱱᱠᱟᱱ ᱤᱯᱤᱞ ᱠᱟᱱᱟᱭ ᱢᱟᱱᱮ ᱟᱵᱚ ᱫᱤᱥᱚᱢᱮ ᱢᱟᱨᱥᱟᱞᱮᱫ ᱞᱮᱠᱟᱵᱚᱱ ᱵᱩᱡᱷᱟᱹᱣᱟ ᱟᱨ ᱫᱤᱥᱚᱢᱮ ᱢᱟᱨᱥᱟᱞ ᱩᱛᱟᱹᱨ ᱠᱟᱜᱼᱟ ᱩᱱᱤ ᱫᱚ ᱛᱟᱵᱚᱱ ᱥᱚᱨᱮᱱ ᱤᱯᱤᱞ ᱫᱚ ᱚᱱᱠᱟᱱᱤᱡ ᱠᱟᱱᱟᱭ ᱫᱤᱥᱚᱢ ᱢᱟᱨᱥᱟᱞᱤᱜ ᱠᱟᱱᱟᱭ ᱟᱨ ᱟᱵᱚ ᱚᱱᱟ ᱞᱟᱹᱜᱤᱫ ᱜᱮ ᱱᱤᱛᱳᱜ ᱟᱵᱚ ᱡᱟᱦᱟᱸ ᱞᱮᱠᱟ ᱱᱟᱜ ᱟᱵᱚ ᱠᱚᱲᱟ ᱠᱚᱵᱚᱱ ᱪᱷᱩᱴᱟᱹᱣ ᱟᱠᱟᱱᱟ ᱛᱟᱵᱚᱱ ᱮᱱᱠᱷᱟᱱ ᱱᱩᱠᱩ ᱦᱚᱸ ᱚᱱᱠᱟᱞᱤᱧ ᱵᱩᱡᱷᱟᱹᱣ ᱠᱚᱣᱟ ᱞᱤᱧ ᱱᱤᱛᱳᱜ ᱦᱚᱸ ᱱᱩᱠᱩ ᱢᱟᱱᱮ ᱟᱵᱚ ᱥᱚᱨᱮᱱ ᱱᱤᱯᱤᱞ ᱞᱮᱠᱟ ᱞᱤᱧ ᱵᱩᱡᱷᱟᱹᱣ ᱠᱚᱣᱟᱞᱤᱧ ᱦᱚᱸ ᱱᱩᱠᱩ ᱱᱤᱛᱳᱜ ᱟᱵᱚ ᱫᱤᱯ ᱫᱤᱥᱚᱢ ᱠᱚ ᱢᱟᱨᱥᱟᱞᱮᱜᱼᱟ ᱛᱟᱵᱚᱱ ᱫᱤᱥᱚᱢ ᱠᱚ ᱢᱟᱨᱥᱟᱞ ᱢᱟᱱᱮ ᱢᱟᱨᱥᱟᱞᱮᱫ ᱟᱠᱚ ᱢᱟᱱᱮ ᱮᱱᱠᱷᱟᱱ ᱥᱚᱨᱮᱱ ᱤᱯᱤᱞ ᱞᱮᱠᱟᱢ ᱵᱩᱡᱷᱟᱹᱣᱟ ᱥᱮ ᱵᱟᱝᱟ ᱚᱱᱮ ᱚᱱᱟᱛᱮ ᱟᱵᱚ ᱫᱚ ᱱᱩᱠᱩ ᱦᱚᱸ ᱥᱚᱨᱮᱱ ᱤᱯᱤᱞ ᱞᱮᱠᱟ ᱜᱮᱵᱚᱱ ᱵᱷᱟᱵᱤ ᱠᱚᱣᱟ ᱟᱵᱚᱨᱮᱱ ᱵᱚᱭᱦᱟ ᱠᱚ ᱡᱟᱦᱟᱸᱭᱜᱮ ᱱᱟᱜ ᱠᱚ ᱠᱩᱨᱩᱢᱩᱴᱩ ᱵᱚᱱ ᱪᱷᱩᱴᱟᱹᱣᱟᱠᱟᱱᱟ ᱛᱟᱵᱚᱱ ᱟᱵᱚ ᱜᱚᱲᱚ ᱥᱚᱯᱚᱦᱚᱫ ᱠᱚ ᱮᱢᱟᱵᱚᱱ ᱠᱟᱱᱟ ᱟᱵᱚ ᱥᱚᱢᱟᱡᱽ ᱞᱟᱹᱜᱤᱫ ᱠᱚ ᱥᱩᱥᱟᱹᱨᱮᱫ ᱵᱚᱱᱟ ᱚᱱᱟ ᱞᱟᱹᱜᱤᱫ ᱱᱩᱠᱩ ᱫᱚ ᱟᱵᱚ ᱫᱚ ᱥᱟᱭ ᱥᱟᱭ ᱜᱚᱰ ᱡᱚᱦᱟᱨ ᱟᱹᱞᱤᱧ ᱫᱚᱞᱤᱧ ᱫᱚᱦᱚᱭᱟ ᱟᱨ ᱟᱹᱞᱤᱧ ᱫᱚ ᱱᱚᱣᱟ ᱵᱤᱥᱚᱭ ᱛᱮᱫᱚ ᱩᱱᱟᱹᱜ ᱥᱚᱦᱚᱫ ᱜᱚᱲᱚ ᱞᱤᱧ ᱮᱢᱚᱜ ᱠᱟᱱᱟ ᱥᱮ ᱟᱹᱰᱤ ᱪᱮᱫ ᱢᱮᱱᱛᱮ ᱦᱚᱸ ᱵᱟᱹᱞᱤᱧ ᱢᱮᱱ ᱫᱟᱲᱮᱭᱟᱜᱼᱟ ᱯᱟᱞᱮᱱ ᱩᱱᱟᱹᱜ ᱥᱚᱦᱚᱫ ᱱᱤᱛᱳᱜ ᱟᱹᱞᱤᱧ ᱱᱚᱣᱟ ᱵᱤᱥᱚᱭ ᱨᱮᱫᱚ ᱢᱮᱱᱟᱜ ᱞᱤᱧᱟᱹ ᱟᱹᱞᱤᱧ ᱫᱚ ᱟᱵᱚ ᱥᱚᱢᱟᱡᱽ ᱵᱤᱥᱚᱭ ᱛᱮᱫᱚ